ᱥᱮᱨᱣᱟ ᱡᱚᱢ ᱧᱩ ᱠᱚᱫᱚ ᱥᱟᱠᱟᱢ ᱯᱤᱴᱷᱟᱹ ᱰᱳᱢᱵᱳᱜ ᱥᱟᱶᱛᱮ ᱪᱤᱱᱤ ᱞᱟᱹᱰᱩ ᱮᱢᱟᱱ ᱠᱚ ᱢᱮᱱᱟᱜ ᱟᱠᱟᱫᱟ ᱟᱨ ᱱᱚᱶᱟ ᱠᱚ ᱡᱚᱢ ᱥᱟᱱᱟ ᱠᱚ ᱠᱷᱟᱱ ᱟᱨ ᱡᱟᱦᱟᱸᱭ ᱧᱮᱧᱮᱞᱤᱭᱟᱹ ᱥᱮ ᱴᱩᱨᱤᱥᱴ ᱠᱚ ᱦᱚᱲ ᱟᱛᱳ ᱨᱮᱠᱚ ᱪᱟᱞᱟᱣ ᱫᱟᱲᱮᱭᱟᱜᱼᱟ ᱵᱟᱨᱼᱯᱮ ᱫᱤᱱ ᱯᱮᱲᱟ ᱠᱚ ᱛᱟᱦᱮᱸ ᱫᱟᱲᱮᱭᱟᱜᱼᱟ ᱚᱸᱰᱮ ᱜᱮᱠᱚ ᱡᱚᱢ ᱧᱟᱢ ᱫᱟᱲᱮᱭᱟᱜᱼᱟ